ᱤᱧ ᱡᱟᱦᱟᱸ ᱥᱱᱮᱠ ᱠᱚᱧ ᱵᱮᱱᱟᱣᱟ ᱥᱮᱧ ᱵᱮᱱᱟᱣᱟ ᱚᱱᱟ ᱠᱚᱫᱚ ᱡᱮᱞᱮᱠᱟ ᱡᱮᱢᱚᱱ ᱯᱟᱛᱲᱟ ᱯᱤᱴᱷᱟᱹ ᱟᱵᱚ ᱥᱟᱱᱛᱟᱲ ᱥᱚᱢᱟᱡᱽ ᱨᱮᱫᱚ ᱯᱟᱛᱲᱟ ᱯᱤᱴᱷᱟᱹᱜᱮ ᱡᱚᱛᱚ ᱦᱚᱲ ᱜᱮᱵᱚᱱ ᱡᱚᱢ ᱠᱟᱫᱟ ᱮᱱᱠᱷᱟᱱ ᱚᱱᱟ ᱵᱮᱱᱟᱣ ᱫᱚ ᱯᱳᱭᱞᱳ ᱛᱮ ᱥᱟᱨᱡᱚᱢ ᱥᱟᱠᱟᱢ ᱵᱤᱨᱠᱷᱚᱱ ᱦᱮᱴᱮᱡ ᱟᱹᱜᱩ ᱦᱩᱭᱩᱜᱼᱟ ᱚᱱᱟ ᱟᱨᱚ ᱪᱟᱨᱮᱡ ᱛᱮ ᱯᱟᱛᱲᱟ ᱵᱮᱱᱟᱣ ᱦᱩᱭᱩᱜᱼᱟ ᱡᱤᱞ ᱫᱚᱨᱠᱟᱨᱚᱜᱼᱟ ᱟᱨ ᱦᱚᱞᱚᱝ ᱦᱚᱞᱚᱝ ᱨᱮ ᱥᱤᱯᱤ ᱠᱟᱛᱮ ᱢᱚᱥᱞᱟ ᱠᱚ ᱮᱢᱟᱜ ᱦᱩᱭᱩᱜᱼᱟ ᱡᱮᱢᱚᱱ ᱥᱩᱱᱩᱢ ᱵᱩᱞᱩᱝ ᱥᱟᱥᱟᱝ ᱡᱤᱨᱟᱹ ᱢᱟᱹᱨᱤᱪ ᱜᱩᱲᱟᱹ ᱟᱨᱚ ᱮᱢᱟᱱ ᱮᱢᱟᱱ ᱡᱤᱞ ᱢᱚᱥᱞᱟ ᱠᱚ ᱞᱟᱜᱟᱣ ᱠᱟᱛᱮ ᱢᱤᱫ ᱴᱷᱮᱱ ᱫᱟᱜ ᱟᱛᱮᱜ ᱥᱮ ᱡᱤᱞ ᱩᱛᱩ ᱠᱟᱫᱟᱢ ᱚᱱᱟ ᱨᱮᱭᱟᱜ ᱨᱟᱥᱮ ᱠᱟᱛᱮ ᱥᱤᱯᱤ ᱠᱟᱛᱮ ᱚᱱᱟ ᱠᱚ ᱯᱟᱛᱲᱟ ᱨᱮ ᱯᱤᱴᱷᱟᱹ ᱞᱮᱠᱟ ᱵᱮᱱᱟᱣ ᱦᱩᱭᱩᱜᱼᱟ ᱮᱨᱯᱚᱨ ᱚᱱᱟ ᱠᱟᱨᱟᱦᱤ ᱨᱮ ᱪᱚᱸᱫᱟ ᱦᱩᱭᱩᱜᱼᱟ ᱥᱮ ᱥᱮᱸᱜᱮᱞ ᱡᱩᱞ ᱟᱜ ᱦᱩᱭᱩᱜᱼᱟ ᱛᱟᱨᱯᱚᱨ ᱚᱱᱟ ᱤᱥᱤᱱ ᱠᱟᱛᱮ ᱟᱫᱚ ᱵᱚᱱ ᱡᱚᱢᱟ